ᱱᱮᱛᱟᱨ ᱧᱮᱞᱚᱜᱚᱜ ᱠᱟᱱᱟ ᱟᱹᱛᱩ ᱴᱚᱴᱷᱟᱨᱮ ᱥᱚᱨᱠᱟᱨᱤᱭᱟᱜ ᱥᱟᱥᱚᱱ ᱵᱚᱱᱫᱳᱵᱚᱥᱛᱚ ᱫᱚ ᱟᱹᱰᱤ ᱰᱷᱤᱞᱟᱹᱰᱷᱟᱞᱟ ᱪᱮᱫᱟᱜ ᱥᱮ ᱴᱷᱤᱠᱴᱷᱟᱠ ᱤᱥᱠᱩᱞ ᱵᱟᱝ ᱪᱟᱞᱟᱜ ᱠᱟᱱᱟ ᱤᱥᱠᱩᱞᱨᱮ ᱢᱟᱥᱴᱟᱨ ᱵᱟᱹᱱᱩᱜ ᱠᱚᱣᱟ ᱟᱹᱛᱩ ᱚᱲᱟᱜ ᱨᱮ ᱱᱟᱱᱟ ᱨᱚᱠᱚᱢ ᱡᱟᱦᱟᱸ ᱡᱤᱱᱤᱥ ᱧᱮᱞᱚᱜᱚᱜ ᱠᱟᱱᱟ ᱡᱮ ᱯᱤᱞᱪᱩ ᱨᱟᱥᱟ ᱠᱚ ᱟᱹᱛᱷᱟᱹᱲᱤ ᱠᱚ ᱵᱮᱵᱚᱦᱟᱨ ᱮᱫᱟ ᱟᱨᱠᱤ ᱠᱚ ᱠᱤᱨᱤᱧ ᱟᱠᱷᱨᱤᱧ ᱮᱫᱟ ᱱᱚᱣᱟ ᱦᱚᱛᱮᱡᱛᱮ ᱟᱭᱢᱟ ᱟᱭᱢᱟ ᱜᱤᱫᱽᱨᱟ ᱠᱚ ᱵᱮᱠᱟᱨᱚᱜ ᱵᱮᱠᱟᱨᱚᱜ ᱠᱟᱱᱟ ᱛᱚ ᱱᱚᱣᱟ ᱞᱟᱹᱭ ᱛᱮᱫᱚ ᱱᱤᱛ ᱯᱚᱨᱡᱚᱱᱛᱚ ᱛᱮᱢᱚᱱ ᱠᱤᱪᱷᱩ ᱥᱚᱨᱠᱟᱨ ᱦᱚᱸ ᱥᱴᱮᱯ ᱵᱟᱭ ᱦᱟᱛᱟᱣ ᱠᱟᱫᱟ ᱟᱨ ᱱᱚᱝᱠᱟᱜᱮ ᱡᱩᱫᱤ ᱪᱟᱞᱟᱜᱼᱟ ᱢᱮᱱᱠᱷᱟᱱ ᱫᱚ ᱟᱵᱚᱣᱟᱜ ᱥᱟᱶᱛᱟ ᱫᱚ ᱟᱨᱚ ᱵᱟᱹᱲᱤᱡ ᱛᱮᱜᱮ ᱪᱟᱞᱟᱜᱼᱟ